ᱢᱮᱱᱠᱷᱟᱱ ᱜᱟᱹᱰᱤ ᱫᱚ ᱰᱩᱞᱩᱝ ᱜᱟᱹᱰᱤ ᱤᱧᱟᱜ ᱦᱚᱸ ᱢᱮᱱᱟᱜ ᱜᱮᱭᱟ ᱟᱫᱚ ᱰᱩᱞᱩᱝ ᱜᱟᱹᱰᱤ ᱫᱚ ᱡᱟᱦᱟ ᱥᱮᱡ ᱠᱷᱚᱡ ᱜᱮᱧ ᱪᱟᱞᱟᱣ ᱦᱤᱡᱩᱜ ᱯᱮᱲᱟ ᱦᱚᱲᱚᱜ ᱥᱮ ᱡᱟᱦᱟ ᱥᱮᱡ ᱠᱷᱚᱡ ᱜᱮᱧ ᱦᱤᱡᱩᱜᱼᱟ ᱚᱲᱟᱜ ᱨᱮᱧ ᱡᱚᱫ ᱥᱟᱯᱷᱟᱭᱟ ᱮᱵᱚᱝ ᱠᱷᱩᱵ ᱢᱚᱸᱡ ᱜᱮ ᱡᱚᱛᱚᱱᱚ ᱠᱟᱛᱮᱧ ᱫᱚᱦᱚᱭᱟ ᱥᱭᱨ ᱥᱟᱹᱜᱤᱧ ᱠᱚᱫᱚ ᱪᱟᱞᱟᱣ ᱟᱠᱟᱱ ᱜᱮᱭᱟᱹᱧ ᱮᱱᱛᱮ ᱪᱟᱞᱟᱜ ᱜᱮᱭᱟᱧ ᱡᱟᱦᱟᱱᱟᱜ ᱫᱚᱨᱠᱟᱨ ᱫᱚ ᱡᱟᱦᱟᱱᱟᱜ ᱦᱟᱴ ᱵᱟᱡᱟᱨ ᱮᱢᱟᱱ ᱥᱮᱡ ᱤᱧ ᱪᱟᱞᱟᱜ ᱜᱮᱭᱟ ᱢᱮᱱ ᱠᱷᱟᱱ ᱮᱱᱨᱮ ᱦᱚᱸ ᱜᱟᱹᱰᱤ ᱠᱟᱱ ᱛᱳ ᱮᱱᱦᱚᱸ ᱠᱷᱩᱵ ᱥᱚᱛᱚᱨ ᱠᱚ ᱠᱟᱛᱮ ᱪᱟᱞᱟᱣ ᱦᱩᱭᱩᱜᱼᱟ ᱱᱤᱡᱮ ᱦᱚᱸ ᱢᱚᱸᱡ ᱛᱟᱦᱮᱱ ᱦᱩᱭᱩᱜᱼᱟ ᱜᱟᱛᱮ ᱠᱚᱨᱮ ᱱᱮᱥᱟ ᱵᱟᱝ ᱠᱟᱛᱮ ᱜᱟᱹᱰᱤᱨᱮ ᱫᱮᱡᱚᱜ ᱫᱚ ᱟᱹᱰᱤ ᱱᱟᱯᱟᱭ ᱢᱮᱱᱠᱷᱟᱱ ᱟᱨᱦᱚᱸ ᱵᱤᱥᱤ ᱠᱟᱭᱛᱮ ᱟᱹᱰᱤ ᱥᱟᱹᱜᱤᱧ ᱦᱚᱨ ᱠᱷᱟᱡ ᱟᱨᱦᱚᱸ ᱱᱤᱡᱮ ᱴᱷᱤᱠ ᱛᱟᱸᱦᱮᱱ ᱦᱩᱭᱩᱜᱼᱟ ᱢᱚᱸᱡ ᱛᱟᱸᱦᱮᱱ ᱦᱩᱭᱩᱜᱼᱟ ᱟᱨ ᱵᱟᱝᱠᱷᱟᱱ ᱫᱚ ᱵᱤᱯᱚᱫ ᱢᱮᱱᱟᱜᱼᱟ ᱮᱱᱛᱮ ᱪᱟᱞᱟᱜ ᱦᱚᱨ ᱰᱟᱦᱟᱨᱮ ᱟᱭᱢᱟ ᱨᱚᱠᱚᱢ ᱵᱤᱯᱚᱫ ᱢᱮᱱᱟᱜᱼᱟ ᱟᱨ ᱜᱟᱹᱰᱤ ᱪᱟᱞᱟᱣ ᱠᱷᱟᱹᱛᱤᱨ ᱛᱮᱦᱚᱸ ᱟᱭᱢᱟ ᱦᱚᱲ ᱱᱚᱝᱠᱟ ᱠᱚ ᱵᱟᱹᱲᱤᱡᱚᱜ ᱠᱟᱱ ᱛᱟᱵᱚᱱᱟ ᱜᱟᱹᱰᱤ ᱪᱟᱞᱟᱣ ᱠᱚᱨᱛᱮ ᱜᱮᱞᱮ ᱱᱤᱡᱮ ᱠᱷᱩᱵ ᱴᱷᱤᱠ ᱛᱟᱸᱦᱮᱱ ᱦᱩᱭᱩᱜᱼᱟ ᱡᱮᱦᱮᱛᱩ ᱱᱤᱡᱮ ᱴᱷᱤᱠ ᱵᱟᱝ ᱛᱟᱸᱦᱮᱞᱮᱱ ᱠᱷᱟᱱ ᱟᱭᱢᱟ ᱨᱚᱠᱚᱢ ᱢᱤᱫᱴᱮᱡ ᱵᱤᱯᱚᱫ ᱦᱮᱡ ᱫᱟᱲᱮᱭᱟᱜᱼᱟ